ᱦᱮᱸ ᱦᱮᱞᱳ ᱟᱢ ᱨᱟᱫᱷᱟᱨᱟᱱᱤᱢ ᱢᱮᱱᱮᱫᱼᱟ ᱥᱮ ᱚ ᱦᱚᱸ ᱟᱢ ᱱᱤᱛᱚᱜ ᱪᱮᱫ ᱞᱮᱠᱟ ᱢᱮᱱᱟᱢᱟ ᱦᱳᱭ ᱦᱳᱭ ᱨᱟᱡᱽᱱᱚᱜᱚᱨ ᱠᱷᱚᱱ ᱦᱮᱸ ᱟᱪᱪᱷᱟ ᱟᱪᱪᱷᱟ ᱚ ᱦᱚᱸ ᱟᱪᱪᱷᱟ ᱟᱪᱪᱷᱟ ᱥᱟᱨᱟᱠᱷᱚᱱ ᱫᱚ ᱵᱟᱝᱜᱮ ᱟᱪᱪᱷᱟ ᱮᱠ ᱠᱟᱡᱽᱵᱤᱱ ᱥᱩᱠᱚᱞ ᱵᱟᱨ ᱦᱤᱞᱳᱜ ᱦᱤᱡᱩᱜ ᱢᱮ ᱟᱨ ᱟᱞᱴᱨᱟᱥᱟᱣᱩᱰ ᱦᱚᱪᱚᱜ ᱢᱮ ᱱᱚᱰᱮ ᱨᱟᱡᱽᱱᱚᱜᱚᱨ ᱨᱮᱢᱟ ᱵᱟᱠᱚ ᱠᱚᱨᱟᱣᱟ ᱟᱫᱚ ᱟᱢᱫᱚ ᱦᱟᱱᱮ ᱥᱟᱣᱫᱟᱨ ᱪᱟᱞᱟᱣ ᱦᱩᱭ ᱮᱱᱟ ᱟᱫᱚ ᱥᱚᱣᱫᱟᱨ ᱫᱚ ᱦᱟ ᱡᱟᱢᱥᱮᱫᱽᱯᱩᱨ ᱚᱱᱟ ᱪᱟᱨ ᱠᱷᱟᱢᱵᱟ ᱠᱚ ᱢᱮᱱᱟᱥᱮ ᱠᱚᱨᱚᱱᱰᱤ ᱢᱟᱲᱟᱝ ᱦᱳᱭ ᱚᱸᱰᱮ ᱟᱬᱜᱚ ᱦᱩᱭᱩᱜᱼᱟ ᱪᱟᱨ ᱠᱷᱟᱢᱵᱟ ᱴᱷᱮᱱ ᱦᱳᱭ ᱤᱭᱟᱹ ᱤᱧ ᱨᱟᱡᱽᱱᱚᱜᱚᱨ ᱨᱮ ᱫᱚᱥ ᱵᱟᱡᱮᱧ ᱫᱩᱲᱩᱵᱼᱟ ᱦᱳᱭ ᱦᱳᱭ ᱟᱫᱚ ᱨᱟᱡᱽᱱᱚᱜᱚᱨ ᱫᱚ ᱟᱢ ᱦᱮᱡᱽ ᱦᱩᱭ ᱟᱢ ᱜᱮᱭᱟ ᱦᱟᱸᱜ ᱢᱤᱫ ᱫᱤᱱ ᱦᱳᱭ ᱥᱩᱠᱩᱞ ᱵᱟᱨ ᱦᱤᱞᱳᱜ ᱫᱚ ᱦᱮᱡ ᱦᱮᱸ ᱦᱳᱭ ᱦᱳᱭ ᱚᱱᱟ ᱨᱤᱯᱳᱨᱴ ᱫᱚ ᱟᱹᱜᱩ ᱦᱩᱭᱩᱜ ᱜᱮᱭᱟ ᱪᱤᱠᱟᱹᱛᱮ ᱚᱱᱟ ᱟᱞᱮᱞᱮ ᱧᱮᱞᱟ ᱥᱮ ᱚᱠᱟ ᱚᱠᱟ ᱨᱟᱱ ᱠᱚ ᱪᱟᱞᱟᱜ ᱠᱟᱱᱟ ᱵᱟᱭ ᱪᱟᱞᱟᱜ ᱠᱟᱱᱟ ᱟᱨ ᱟᱢ ᱡᱟᱦᱟᱸ ᱞᱮᱠᱟᱢ ᱞᱟᱹᱭᱮᱫᱼᱟ ᱞᱟᱡ ᱦᱟᱹᱥᱩᱧ ᱠᱟᱱᱟ ᱚᱠᱟ ᱚᱠᱟ ᱡᱚᱠᱷᱚᱡ ᱚᱱᱟ ᱚᱱᱟ ᱟᱫᱷᱟᱨᱛᱮ ᱟᱢᱟᱜ ᱚᱸᱰᱮ ᱞᱮ ᱧᱮᱞᱟ ᱨᱤᱯᱳᱨᱴ ᱟᱨ ᱪᱮᱫ ᱞᱮᱠᱟ ᱨᱟᱱ ᱞᱮ ᱮᱢ ᱠᱟᱫ ᱵᱟᱝᱞᱮ ᱮᱢ ᱠᱟᱫᱼᱟ ᱟᱨ ᱚᱱᱟ ᱦᱤᱥᱟᱹᱵ ᱟᱞᱮᱞᱮ ᱞᱟᱹᱭᱟᱢᱟ ᱟᱨ ᱱᱚᱸᱰᱮ ᱢᱟ ᱟᱞᱴᱨᱟᱥᱟᱣᱩᱱᱰ ᱵᱟᱭ ᱦᱩᱭᱩᱜᱼᱟ ᱨᱟᱡᱽᱱᱚᱜᱚᱨ ᱨᱮᱢᱟ ᱤᱱᱟᱹ ᱫᱤᱱ ᱛᱮᱦᱟᱸᱜ ᱚᱱᱮ ᱥᱟᱣᱫᱟᱨ ᱫᱚ ᱪᱟᱞᱟᱜ ᱦᱩᱭᱩᱜ ᱜᱮᱭᱟ ᱦᱳᱭ ᱦᱳᱭ ᱚᱸᱰᱮ ᱚᱸᱰᱮ ᱫᱚ ᱵᱟᱹᱱᱩᱜᱼᱟ ᱢᱮᱹᱥᱤᱱ ᱠᱚ ᱠᱷᱟᱨᱟᱯ ᱠᱟᱱᱟ ᱛᱚ ᱢᱮᱱᱟᱜ ᱢᱟ ᱢᱮᱱᱟᱜ ᱜᱮᱭᱟ ᱠᱷᱟᱨᱟᱯ ᱟᱠᱟᱱᱟ ᱱᱚᱸᱰᱮ ᱵᱟᱭ ᱜᱟᱱᱚᱜ ᱠᱟᱱᱟ ᱟᱫᱚ ᱚᱱᱟ ᱦᱤᱥᱟᱹᱵᱛᱮ ᱚᱸᱰᱮ ᱥᱟᱣᱫᱟᱨ ᱫᱚ ᱦᱟᱸᱜ ᱞᱮ ᱵᱷᱮᱡᱟ ᱢᱮᱭᱟ ᱦᱳᱭ ᱟᱨ ᱫᱚᱥ ᱵᱟᱡᱮ ᱛᱮᱢ ᱥᱮᱴᱮᱨ ᱫᱟᱲᱮᱭᱟᱜ ᱠᱷᱟᱱ ᱢᱟ ᱴᱷᱤᱠ ᱜᱮᱭᱟ ᱤᱧᱢᱟ ᱱᱚᱸᱰᱮ ᱫᱚᱥ ᱵᱟᱡᱮᱧ ᱫᱩᱲᱩᱵ ᱠᱟᱱᱟ ᱦᱳᱭ ᱟᱢ ᱠᱳᱥᱤᱥ ᱢᱮᱥᱮ ᱦᱟᱸᱜ ᱫᱚᱥ ᱵᱟᱡᱮ ᱦᱤᱡᱩᱜ ᱛᱮ ᱥᱟᱶᱛᱮ ᱟᱢᱦᱚᱸ ᱡᱟᱦᱟᱸᱭ ᱟᱢᱤᱡ ᱦᱚᱲ ᱨᱮᱦᱚᱸᱢ ᱟᱹᱜᱩ ᱛᱟᱨᱟᱭᱮ ᱠᱷᱟᱱ ᱱᱟᱯᱟᱭᱚᱜᱼᱟ ᱟᱪᱪᱷᱟ ᱟᱪᱪᱷᱟ ᱦᱳᱭ ᱦᱳᱭ ᱦᱮᱸ ᱦᱮᱸ ᱦᱳᱭ ᱦᱳᱭ ᱮᱠᱞᱟ ᱫᱚ ᱟᱞᱚᱢ ᱦᱤᱡᱩᱜᱼᱟ ᱟᱹᱜᱩ ᱛᱟᱨᱟᱭ ᱢᱮ ᱦᱚᱸ ᱟᱨ ᱦᱳᱭ ᱦᱳᱭ ᱯᱷᱳᱱ ᱢᱮᱥᱮ ᱦᱟᱸᱜ ᱟᱨ ᱱᱚᱸᱰᱮᱜᱮ ᱤᱧᱫᱚ ᱱᱚᱸᱰᱮᱜᱮ ᱦᱟᱜ ᱱᱚᱣᱟ ᱨᱩᱢ ᱨᱮᱜᱮ ᱢᱤᱱᱟᱹᱧᱟ ᱦᱟᱸᱜ ᱪᱟᱨ ᱱᱚᱢᱵᱚᱨ ᱨᱩᱢ ᱨᱮᱦᱟᱸᱜ ᱧᱮᱞ ᱠᱮᱵᱤᱱ ᱥᱮᱦᱟᱸᱜ ᱪᱟᱨ ᱱᱚᱢᱵᱚᱨ ᱨᱩᱢ ᱚᱞ ᱠᱚᱜᱼᱟ ᱟᱹᱞᱤᱧᱟᱜ ᱧᱩᱛᱩᱢ ᱦᱟᱸᱜ ᱚᱞ ᱠᱟᱱᱟ ᱥᱨᱤᱢᱚᱛᱤ ᱢᱟᱨᱰᱤ ᱢᱮᱱᱛᱮᱜ ᱚᱱᱟ ᱨᱩᱢ ᱨᱮ ᱦᱳᱭ ᱚᱸᱰᱮᱜᱮ ᱦᱟᱸᱜ ᱵᱚᱞᱚᱱ ᱵᱤᱱ ᱦᱳᱭ ᱦᱳᱭ ᱚᱱᱟ ᱢᱟᱲᱟᱝ ᱛᱮᱜᱤᱧ ᱥᱮᱴᱮᱨ ᱥᱮᱴᱮᱨᱚᱜ ᱠᱷᱟᱱᱮᱢ ᱱᱟᱯᱟᱭᱚᱜᱼᱟ ᱪᱤᱠᱟᱹᱛᱮ ᱱᱚᱸᱰᱮ ᱫᱚᱢᱮ ᱠᱚ ᱵᱷᱤᱲᱚᱜᱼᱟ ᱚᱱᱟ ᱢᱟᱲᱟᱝ ᱛᱮᱢ ᱦᱤᱡᱩᱜ ᱠᱷᱟᱱ ᱚᱱᱟ ᱢᱟᱲᱟᱝ ᱨᱮ ᱟᱢ ᱟᱢᱟᱜ ᱨᱤᱯᱳᱨᱴ ᱠᱚ ᱟᱹᱜᱩ ᱠᱟᱛᱮᱢ ᱦᱤᱡᱩᱜ ᱠᱷᱟᱱ ᱟᱢ ᱢᱟᱲᱟᱝ ᱛᱮ ᱥᱚᱸᱜᱮ ᱦᱩᱭᱩᱜᱼᱟ ᱢᱚᱛᱞᱚᱵ ᱢᱟᱲᱟᱝ ᱨᱮᱛᱟᱢ ᱦᱩᱭᱩᱜᱼᱟ ᱠᱟᱛᱷᱟ ᱫᱚ ᱦᱳᱭ ᱵᱟᱭ ᱤᱱᱟᱹ ᱦᱤᱞᱚᱜ ᱫᱚ ᱵᱷᱤᱲᱚᱜᱼᱟ ᱚᱱᱟ ᱠᱷᱟᱹᱛᱤᱨ ᱛᱮ ᱦᱟᱸᱜ ᱢᱮᱛᱟᱢ ᱠᱟᱱᱟᱧ ᱚᱱᱟ ᱫᱚᱥ ᱵᱟᱡᱮ ᱢᱟᱲᱟᱝ ᱛᱮᱜᱮᱢ ᱦᱤᱡᱩᱜ ᱠᱷᱟᱱ ᱢᱟᱲᱟᱝ ᱨᱮ ᱟᱢᱟᱜ ᱠᱟᱹᱢᱤ ᱦᱩᱭ ᱫᱟᱲᱮᱭᱟᱜᱼᱟ ᱦᱳᱭ ᱦᱳᱭ ᱦᱳᱭ ᱦᱮᱸ ᱦᱳᱭ ᱦᱳᱭ ᱦᱳᱭ ᱚᱸᱰᱮᱜᱮ ᱪᱟᱞᱟᱜ ᱦᱩᱭᱩᱜᱼᱟ ᱤᱱᱟᱹ ᱦᱤᱞᱳᱜ ᱜᱮ ᱦᱳ ᱦᱮᱸ ᱦᱮᱸ ᱢᱟ ᱴᱷᱤᱠ ᱴᱷᱤᱠ